ᱚᱱᱟᱛᱮ ᱟᱵᱚ ᱥᱟᱱᱛᱟᱲ ᱫᱚ ᱟᱹᱫᱤᱵᱟᱹᱥᱤ ᱠᱚ ᱟᱵᱚ ᱥᱟᱱᱛᱟᱲ ᱫᱚ ᱵᱚᱸᱜᱟ ᱛᱟᱵᱚᱱ ᱫᱚ ᱵᱟᱠᱚ ᱧᱮᱞᱚᱜᱼᱟ ᱟᱵᱚᱫᱚ ᱫᱷᱤᱨᱤᱜᱮ ᱛᱟᱵᱚᱱ ᱵᱚᱸᱜᱟ ᱫᱟᱨᱮ ᱵᱩᱴᱟᱹᱜᱮ ᱛᱷᱟᱯᱚᱱ ᱚᱱᱟᱜᱮ ᱚᱸᱰᱮᱜᱮ ᱢᱟᱱᱮ ᱡᱟᱦᱮᱨ ᱟᱭᱳ ᱢᱟᱨᱟᱝ ᱵᱩᱨᱩ ᱢᱚᱬᱮ ᱠᱚ ᱛᱩᱨᱩᱭ ᱠᱚ ᱞᱤᱴᱟᱹ ᱴᱷᱟᱹᱠᱨᱟᱱ ᱟᱨ ᱚᱱᱠᱟᱛᱮ ᱢᱟᱱᱮ ᱩᱱᱠᱩ ᱜᱮᱛᱟᱵᱚᱱ ᱟᱵᱚᱨᱮᱱ ᱵᱚᱸᱜᱟ ᱵᱩᱨᱩ ᱫᱚ ᱚᱱᱟ ᱥᱟᱶᱛᱮ ᱚᱲᱟᱜ ᱨᱮᱱᱦᱚᱸ ᱥᱮᱫᱟᱭ ᱠᱷᱚᱱ ᱠᱚ ᱢᱮᱱᱟ ᱠᱚ ᱴᱟᱺᱰᱤ ᱵᱚᱸᱜᱟ ᱜᱮ ᱜᱚᱲᱟ ᱵᱚᱸᱜᱟ ᱢᱟᱱᱮ ᱩᱱᱠᱩ ᱥᱟᱶ ᱚᱱᱟ ᱥᱟᱶᱛᱮ ᱢᱮᱱᱟᱜ ᱟᱠᱟᱫ ᱠᱚᱣᱟ ᱟᱵᱚ ᱩᱱᱠᱩ ᱴᱷᱮᱱᱵᱚᱱ ᱜᱚᱰ ᱡᱚᱦᱟᱨ ᱞᱮᱱᱠᱷᱟᱱ ᱟᱵᱚᱣᱟᱜ ᱵᱩᱜᱤ ᱞᱟᱹᱜᱤᱫ ᱛᱮ ᱟᱵᱚ ᱵᱟᱧᱪᱟᱣ ᱵᱚᱱ ᱛᱟᱦᱮᱱᱟ ᱟᱨ ᱩᱱᱠᱩᱜᱮ ᱵᱟᱵᱚᱱ ᱩᱭᱦᱟᱹᱨ ᱠᱚᱣᱟ ᱵᱟᱵᱚᱱ ᱤᱭᱟᱹ ᱠᱚᱣᱟ ᱮᱱᱠᱷᱟᱱ ᱫᱚ ᱟᱵᱚᱣᱟᱜ ᱤᱭᱟᱹ ᱫᱚ ᱨᱩᱣᱟᱹ ᱨᱟᱵᱟᱝ ᱫᱚ ᱚᱱᱠᱟᱜᱮ ᱫᱤᱱᱜᱮ ᱦᱤᱡᱩᱜᱼᱟ ᱟᱵᱚ ᱩᱱᱠᱩ ᱜᱮᱵᱚᱱ ᱢᱟᱱᱟᱣ ᱟᱹᱜᱩ ᱠᱚᱣᱟ ᱩᱱᱠᱩᱜᱮ ᱟᱵᱚᱫᱚ ᱫᱟᱲᱮ ᱛᱟᱵᱚᱱ ᱫᱚ ᱡᱟᱦᱮᱨ ᱟᱭᱳ ᱢᱟᱨᱟᱝ ᱵᱩᱨᱩ ᱢᱚᱬᱮ ᱠᱚ ᱛᱩᱨᱩᱭ ᱠᱚ ᱞᱤᱴᱟᱹ ᱴᱷᱟᱹᱠᱨᱟᱹᱱ ᱟᱨ ᱚᱱᱟ ᱥᱟᱶᱛᱮ ᱴᱟᱺᱰᱤ ᱵᱚᱸᱜᱟ ᱜᱚᱲᱟ ᱵᱚᱸᱜᱟ ᱚᱲᱟᱜ ᱩᱱᱠᱩ ᱠᱚᱫᱚ ᱟᱹᱰᱤ ᱢᱟᱨᱟᱝ ᱟᱵᱚ ᱫᱚ ᱩᱯᱠᱟᱹᱨ ᱵᱚᱸᱜᱟ ᱵᱩᱨᱩ ᱤᱭᱟᱹ ᱠᱟᱱᱟ ᱠᱚ ᱩᱱᱠᱩ ᱫᱚ ᱟᱵᱚ ᱩᱱᱠᱩ ᱨᱮᱜᱮ ᱫᱟᱲᱮ ᱛᱟᱵᱚᱱ ᱫᱚ ᱩᱱᱠᱩ ᱠᱚᱵᱚᱱ ᱢᱮᱛᱟ ᱠᱚ ᱠᱷᱟᱱ ᱫᱚ ᱟᱵᱚᱣᱟᱜ ᱚᱱᱟ ᱵᱟᱹᱲᱤᱡ ᱤᱭᱟᱹ ᱠᱚᱦᱚᱸ ᱥᱟᱦᱟᱜ ᱛᱟᱵᱚᱱᱟ ᱡᱟᱦᱟᱸ ᱜᱮ ᱢᱟᱱᱮ ᱵᱟᱹᱲᱤᱡ ᱠᱚᱜᱼᱟ ᱚᱱᱟ ᱦᱚᱸ ᱥᱟᱦᱟᱜ ᱛᱟᱵᱚᱱᱟ